ᱱᱚᱣᱟ ᱫᱚ ᱡᱚᱢᱚᱜ ᱠᱟᱱᱟ ᱯᱟᱛᱲᱟ ᱯᱤᱴᱷᱟᱹᱢ ᱡᱚᱢᱟ ᱟᱨᱦᱚᱸ ᱞᱮᱴᱚᱢ ᱡᱚᱢᱟ ᱞᱟᱫ ᱡᱤᱞᱮᱢ ᱡᱚᱢᱟ ᱦᱟᱹᱠᱩ ᱩᱛᱩᱢ ᱡᱚᱢᱟ ᱦᱟᱹᱠᱩ ᱞᱟᱫ ᱮᱢ ᱡᱚᱢᱟ ᱠᱚᱨᱦᱟ ᱠᱟᱛᱮᱫ ᱦᱚᱸ ᱡᱚᱢᱮᱫ ᱠᱚᱜᱮᱭᱟ